ᱦᱮᱞᱳ ᱥᱚᱧᱡᱤᱛᱟ ᱢᱟᱹᱭ ᱦᱮ ᱢᱮᱱᱫᱟᱹᱧ ᱡᱮ ᱟᱯᱮ ᱟᱛᱳ ᱠᱚᱨᱮ ᱢᱟᱱᱮ ᱥᱟᱱᱛᱟᱲᱤ ᱦᱚᱲ ᱪᱮᱫ ᱞᱮᱠᱟ ᱠᱟᱛᱮ ᱟᱠᱚᱣᱟᱜ ᱡᱤᱭᱚᱱ ᱠᱚ ᱠᱷᱟᱸᱰᱟᱣ ᱮᱫᱟ ᱪᱮᱫ ᱞᱮᱠᱟ ᱠᱟᱛᱮ ᱠᱳ ᱠᱟᱹᱢᱤ ᱠᱟᱛᱮᱫ ᱠᱚ ᱟᱸ ᱛᱟᱦᱮᱱ ᱠᱟᱱᱟ ᱛᱚ ᱚᱱᱟ ᱠᱟᱹᱴᱤᱡ ᱮᱢ ᱞᱟᱹᱭ ᱫᱟᱲᱮᱭᱤᱧᱟ ᱪᱮᱫ ᱞᱮᱠᱟ ᱠᱟᱛᱮ ᱟᱠᱚᱣᱟᱜ ᱡᱤᱭᱚᱱ ᱠᱚ ᱠᱷᱟᱸᱰᱟᱣ ᱮᱫᱟ ᱟᱛᱳ ᱚᱲᱟᱜᱨᱮᱱ ᱦᱚᱲ ᱚ ᱟᱪᱪᱷᱟ ᱦᱚ ᱟᱪᱪᱷᱟ ᱟᱻ ᱟᱯᱮ ᱟᱛᱳ ᱠᱚᱨᱮᱫᱚ ᱢᱟᱱᱮ ᱯᱟᱲᱦᱟᱜ ᱜᱤᱰᱽᱨᱟᱹ ᱫᱚ ᱢᱮᱱᱟᱜ ᱠᱚᱭᱟ ᱥᱮ ᱵᱟᱝ ᱪᱮᱫᱢ ᱞᱮᱠᱟᱠᱚ ᱯᱟᱲᱦᱟᱜ ᱠᱟᱱᱟ ᱢᱟᱱᱮ ᱠᱩᱲᱤ ᱠᱚ ᱠᱚᱲᱟ ᱠᱚ ᱢᱟᱱᱮ ᱪᱮᱫ ᱞᱮᱠᱟᱠᱚ ᱟᱠᱚᱣᱟᱜ ᱯᱟᱲᱦᱟᱣ ᱠᱟᱛᱮ ᱪᱮᱜᱠᱟᱠᱚ ᱟᱻ ᱵᱩᱡᱷᱟᱹᱣᱫᱟ ᱚᱻ ᱟᱪᱪᱷᱟ ᱟᱨ ᱟᱯᱮ ᱟᱛᱳ ᱠᱚᱨᱮᱱᱟᱜ ᱟ ᱪᱮᱫ ᱞᱮᱠᱟ ᱠᱟᱛᱮᱫ ᱟᱨᱠᱤ ᱩᱱᱠᱩ ᱯᱟᱲᱦᱟᱜ ᱠᱟᱱᱟᱠᱚ ᱚ ᱟᱪᱪᱷᱟ ᱟᱨ ᱚᱱᱟ ᱢᱟᱱᱮ ᱪᱟᱥ ᱠᱟᱹᱢᱤ ᱪᱷᱟᱲᱟ ᱦᱚᱸ ᱢᱟᱱᱮ ᱟᱛᱳᱨᱮᱱ ᱦᱚᱲᱫᱚ ᱮ ᱪᱮᱫᱠᱚ ᱪᱤᱠᱟᱹᱭ ᱜᱮᱭᱟ ᱟ ᱪᱮᱫᱠᱟ ᱠᱟᱛᱮ ᱟᱠᱚᱣᱟᱜ ᱡᱤᱭᱚᱱ ᱠᱚ ᱠᱷᱟᱸᱰᱟᱣ ᱜᱮᱭᱟ ᱡᱚᱛᱚ ᱦᱚᱲ ᱛᱚ ᱟᱨ ᱵᱚᱠᱚ ᱪᱟᱥ ᱠᱟᱹᱢᱤᱫᱚ ᱵᱟᱠᱚ ᱪᱟᱞᱟᱜᱼᱟ ᱛᱚ ᱪᱮᱫᱠᱟ ᱠᱟᱛᱮᱫ ᱟᱠᱚᱣᱟᱜ ᱡᱤᱭᱚᱱ ᱠᱚ ᱠᱷᱟᱸᱰᱟᱣ ᱜᱮᱭᱟ ᱪᱟᱥ ᱠᱟᱹᱢᱤ ᱪᱷᱟᱲᱟ ᱚᱻ ᱚ ᱟᱪᱪᱷᱟ ᱟᱨ ᱟᱯᱮ ᱟᱯᱮ ᱟᱛᱳ ᱠᱚᱨᱮᱱᱟᱜ ᱢᱟᱱᱮ ᱥᱚᱢᱟᱡᱽ ᱨᱮᱱᱟᱜ ᱠᱟᱞᱪᱟᱨ ᱪᱮᱫᱠᱟ ᱚᱱᱛᱮᱱᱟᱜ ᱦᱚᱲᱟᱜ ᱛᱟᱦᱮᱸ ᱟᱨᱠᱤ ᱪᱮᱫᱠᱟ ᱠᱚ ᱛᱮᱦᱮᱱᱟ ᱚᱱᱟᱠᱚ ᱠᱟᱹᱴᱤᱡ ᱞᱟᱹᱭ ᱫᱟᱲᱮᱭᱟᱧᱟ ᱚ ᱟᱪᱪᱷᱟ ᱟᱨ ᱟᱯᱮᱭᱟᱜ ᱚᱱᱟ ᱟᱛᱳ ᱠᱚᱨᱮ ᱢᱟᱱᱮ ᱡᱟᱦᱟᱱᱟᱜ ᱢᱟᱱᱮ ᱥᱩᱡᱳᱜᱽ ᱥᱩᱵᱤᱵᱷᱟ ᱥᱮᱨᱚᱠᱚᱢ ᱢᱮᱱᱟᱜᱼᱟ ᱥᱮ ᱵᱟᱹᱱᱩᱜᱼᱟ ᱚᱻ ᱚ ᱟᱪᱪᱷᱟ ᱵᱮᱥ ᱴᱷᱤᱠᱜᱮᱭᱟ ᱛᱟᱦᱚᱞᱮ ᱟᱹᱰᱤ ᱟᱹᱰᱤ ᱥᱟᱨᱦᱟᱣ ᱦᱟᱸ ᱴᱷᱤᱠᱜᱮᱭᱟ ᱫᱚᱦᱚᱭᱫᱤᱧ